ᱟᱞᱮ ᱴᱚᱴᱷᱟ ᱟᱞᱮ ᱴᱚᱴᱷᱟ ᱨᱮᱫᱚ ᱪᱮᱫ ᱪᱚᱝ ᱛᱤᱨᱞᱟᱹ ᱠᱚ ᱚᱱᱮᱠ ᱜᱚᱴᱟᱝ ᱠᱚ ᱧᱟᱢ ᱠᱟᱫᱟ ᱪᱮᱫ ᱪᱚᱝ ᱥᱚᱵᱩᱡᱽ ᱥᱟᱛᱤ ᱠᱚ ᱧᱟᱢ ᱠᱟᱫᱟ ᱠᱚ ᱠᱚᱱᱱᱟᱥᱨᱤ ᱠᱚ ᱧᱟᱢ ᱠᱟᱫᱟ ᱯᱚᱨᱤᱠᱚᱞᱯᱚ ᱚᱱᱟ ᱚᱱᱟ ᱠᱚ ᱥᱟᱛᱤ ᱠᱚ ᱧᱟᱢ ᱠᱟᱫᱟ ᱪᱮᱫ ᱪᱚᱝ ᱟᱨ ᱤᱥᱠᱩᱞ ᱠᱚ ᱢᱚᱴᱟ ᱢᱩᱴᱤ ᱵᱷᱟᱜᱮ ᱠᱚ ᱪᱟᱞᱟᱜ ᱠᱟᱱ ᱛᱟᱞᱮᱭᱟ ᱪᱮᱫ ᱪᱚᱝ ᱢᱟᱱᱮ ᱱᱤᱛᱚᱜ ᱛᱮ ᱚᱱᱟᱛᱮ ᱠᱩᱲᱤ ᱜᱤᱫᱟᱹᱨ ᱛᱤᱨᱞᱟᱹ ᱠᱚ ᱵᱷᱟᱞᱮ ᱜᱮᱠᱮ ᱱᱤᱛᱚᱜ ᱠᱚ ᱢᱮᱱᱟᱜ ᱠᱟᱫ ᱠᱚᱛᱟ ᱞᱮᱭᱟ ᱞᱟᱦᱟᱥᱮᱱᱜᱮ ᱟᱨ ᱪᱮᱫ ᱪᱚᱝ ᱱᱚᱣᱟ ᱟᱞᱮ ᱴᱚᱴᱷᱟ ᱨᱮᱫᱚ ᱪᱮᱫ ᱪᱚᱝ ᱛᱚ ᱚᱱᱟᱛᱮᱧ ᱢᱮᱱᱫᱟ ᱥᱚᱠᱟᱨ ᱥᱮᱱ ᱠᱷᱚᱱ ᱚᱱᱮᱠ ᱚᱱᱮᱠ ᱥᱳᱡᱳᱜᱽ ᱥᱩᱵᱤᱛᱟ ᱠᱚ ᱧᱟᱢ ᱠᱟᱫ ᱜᱮᱭᱟ ᱦᱮᱸ ᱴᱟᱠᱟ ᱠᱟᱦᱚᱸᱠᱚ ᱧᱟᱢ ᱵᱟᱲᱟᱣ ᱠᱟᱫ ᱜᱮᱭᱟ ᱡᱮᱠᱳᱱᱳᱜᱮ ᱟᱨ ᱪᱮᱫ ᱪᱚᱝ ᱦᱮᱸ ᱚᱱᱟ ᱠᱚ ᱧᱟᱢ ᱵᱟᱲᱟᱭᱫᱟ ᱪᱟᱞᱟᱜ ᱨᱮᱭᱟᱜ ᱦᱚᱸ ᱢᱚᱴᱟᱢᱩᱴᱤ ᱠᱤᱪᱷᱩ ᱥᱟᱺᱜᱤᱧ ᱪᱟᱞᱟᱜ ᱦᱩᱭᱩᱜ ᱛᱟᱞᱮᱭᱟ ᱪᱮᱫ ᱪᱚᱝ ᱥᱟᱭᱠᱮᱞ ᱛᱮᱜᱮ ᱤᱥᱠᱩᱞ ᱠᱚᱫᱚ ᱵᱟᱹᱱᱩᱜᱼᱟ ᱢᱤᱫᱴᱮᱡ ᱢᱮᱱᱟᱜ ᱛᱟᱞᱮᱭᱟ ᱥᱩᱨ ᱧᱚᱜ ᱨᱮᱜᱮ ᱠᱤᱪᱷᱩ ᱢᱚᱴᱟᱢᱩᱴᱤ ᱛᱤᱱ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱪᱮᱫ ᱪᱚᱝ ᱦᱮᱸ ᱠᱩᱲᱤ ᱜᱤᱫᱟᱹᱨ ᱤᱥᱠᱩᱞ ᱠᱟᱱᱟ ᱪᱮᱫ ᱪᱚᱝ ᱚᱸᱰᱮ ᱥᱟᱭᱠᱮᱞ ᱠᱚᱛᱮ ᱠᱚ ᱪᱟᱞᱟᱜᱼᱟ ᱠᱚᱲᱟ ᱜᱤᱫᱟᱨ ᱦᱚᱸ ᱢᱮᱱᱟᱜ ᱫᱚ ᱢᱮᱱᱟᱜ ᱠᱚᱜᱮᱭᱟ ᱪᱮᱫ ᱪᱚᱝ ᱛᱚ ᱛᱟᱦᱮᱱ ᱞᱮᱠᱟᱱ ᱡᱟᱭᱜᱟ ᱫᱚ ᱵᱟᱹᱱᱩᱜ ᱠᱟᱫᱟ ᱚᱸᱰᱮ ᱫᱚ ᱫᱚᱦᱚ ᱫᱚ ᱵᱟᱠᱚ ᱫᱚᱦᱚ ᱠᱚᱣᱟ ᱪᱮᱫ ᱪᱚᱝ ᱱᱚᱰᱮ ᱫᱚ ᱢᱚᱴᱟᱢᱩᱴᱤ ᱪᱟᱞᱟ ᱦᱩᱭᱩᱜᱼᱟ ᱪᱮᱫ ᱪᱚᱝ